ᱱᱟᱦᱟᱜ ᱢᱟᱹᱭ ᱵᱟᱹᱵᱩ ᱛᱟᱠᱚ ᱫᱚ ᱵᱟᱝᱞᱟ ᱦᱤᱱᱫᱤ ᱤᱝᱞᱤᱥ ᱥᱮᱨᱮᱧ ᱛᱮᱠᱚ ᱮᱱᱮᱡᱼᱥᱮᱨᱮᱧ ᱮᱫᱟ ᱵᱟᱦᱟ ᱥᱚᱦᱨᱟᱭ ᱫᱚᱝ ᱞᱟᱜᱽᱲᱮ ᱫᱚᱠᱚ ᱵᱟᱹᱜᱤᱭᱟᱱ ᱠᱟᱱᱟ ᱥᱟᱶᱛᱟ ᱥᱮᱨᱮᱧ ᱠᱚᱫᱚ ᱡᱚᱛᱚ ᱠᱚ ᱦᱤᱲᱤᱧ ᱪᱟᱵᱟᱭᱮᱫᱟ ᱱᱮᱛᱟᱨ ᱢᱟᱹᱭ ᱵᱟᱹᱵᱩ ᱛᱟᱠᱚ ᱡᱟᱦᱟᱸᱭ ᱤᱥᱠᱩᱞ ᱠᱚᱞᱮᱠᱽ ᱨᱮᱠᱚ ᱯᱟᱲᱦᱟᱜ ᱠᱟᱱᱟ ᱩᱱᱠᱩ ᱫᱚ ᱥᱟᱶᱛᱟ ᱥᱚᱢᱟᱡᱽ ᱞᱟᱹᱜᱤᱫ ᱚᱞ ᱪᱤᱠᱤᱛᱮ ᱡᱟᱦᱟᱸᱭ ᱠᱚ ᱯᱟᱲᱦᱟᱣ ᱮᱫᱟ ᱱᱤᱛᱚᱜ ᱫᱚ ᱩᱱᱠᱩ ᱵᱟᱦᱟ ᱥᱚᱨᱦᱟᱭ ᱫᱚᱝ ᱞᱟᱜᱽᱲᱮ ᱥᱮᱨᱮᱧ ᱠᱚ ᱱᱮᱛᱟᱨ ᱫᱚᱠᱚ ᱡᱤᱭᱟᱹᱲ ᱫᱚᱦᱚᱭᱮᱜ ᱛᱟᱵᱚᱱᱟ